ᱥᱮᱨᱢᱟ ᱨᱮᱫᱚ ᱡᱚᱛᱚ ᱤᱯᱤᱞ ᱮᱸᱜᱮᱞ ᱡᱚᱛᱚ ᱠᱚ ᱛᱟᱦᱮᱱᱟ ᱡᱮᱞᱮᱠᱟ ᱵᱷᱩᱨᱠᱟᱹ ᱤᱯᱤᱞ ᱥᱚᱨᱮᱱ ᱤᱯᱤᱞ ᱟᱨ ᱵᱟᱝ ᱵᱩᱲᱦᱤ ᱯᱟᱨᱠᱚᱢ ᱚᱱᱠᱟ ᱟᱹᱰᱤᱜᱟᱱ ᱟᱹᱰᱤ ᱟᱹᱰᱤ ᱤᱯᱤᱞ ᱠᱚ ᱛᱟᱦᱮᱱᱟ ᱧᱟᱞᱟᱜ ᱥᱮᱨᱢᱟ ᱨᱮ ᱟᱨ ᱩᱱᱟᱹᱜ ᱧᱟᱞᱟᱜ ᱨᱮᱠᱚ ᱧᱩᱨᱩᱜᱼᱟ ᱡᱮ ᱢᱟᱱᱮ ᱦᱩᱰᱤᱧ ᱦᱩᱰᱤᱧ ᱠᱚ ᱧᱮᱞᱚᱜᱼᱟ ᱠᱟᱹᱴᱤᱡ ᱠᱟᱹᱴᱤᱡ ᱩᱱᱠᱩ ᱩᱱᱟᱹᱜ ᱢᱟᱨᱥᱟᱞ ᱫᱟᱲᱮᱭᱟᱜᱼᱟ ᱞᱟᱛᱟᱨ ᱛᱮ ᱟᱵᱚ ᱫᱷᱟ ᱨᱛᱤ ᱛᱮ ᱟᱹᱰᱤ ᱡᱳᱨ ᱠᱚ ᱢᱟᱨᱥᱟᱞᱟ ᱟᱨ ᱚᱱᱟ ᱛᱟᱞᱟᱨᱮ ᱩᱱᱤ ᱪᱟᱸᱫᱚ ᱵᱚᱸᱜᱟ ᱦᱚᱸᱭ ᱛᱟᱦᱮᱱᱟ ᱪᱟᱸᱫᱳ ᱵᱚᱸᱜᱟ ᱦᱚᱸ ᱛᱟᱭᱚᱢ ᱩᱱᱤ ᱦᱚᱸ ᱢᱩᱞᱩᱜ ᱪᱟᱸᱫᱚ ᱠᱩᱱᱟᱹᱢᱤ ᱪᱟᱸᱫᱚ ᱢᱩᱞᱩᱜ ᱪᱟᱸᱫᱳ ᱥᱟᱶ ᱨᱮ ᱤᱯᱤᱞ ᱦᱚᱸᱭ ᱛᱟᱦᱮᱱ ᱜᱮᱭᱟ ᱚᱱᱠᱟᱜᱮ ᱛᱟᱦᱮᱸ ᱠᱚᱜᱼᱟ ᱟᱨ ᱪᱟᱸᱫᱚ ᱵᱚᱸᱜᱟ ᱦᱚᱸ ᱥᱮᱨᱢᱟ ᱨᱮ ᱢᱟᱨᱥᱟᱞ ᱟᱢᱟᱭ ᱫᱷᱟᱹᱨᱛᱤ ᱨᱮ ᱟᱵᱚ ᱢᱟᱹᱱᱢᱤ ᱠᱚᱦᱚᱸ ᱵᱚᱱ ᱛᱟᱦᱮᱱᱟ ᱟᱨ ᱚᱱᱟ ᱢᱮᱱᱛᱮ ᱜᱤᱫᱽᱨᱟᱹ ᱠᱚᱦᱚᱸ ᱡᱟᱦᱟᱸ ᱞᱮᱠᱟ ᱩᱱᱠᱩ ᱜᱤᱫᱽᱨᱟᱹ ᱠᱚᱠᱚ ᱨᱟᱜ ᱞᱮᱠᱷᱟᱱ ᱩᱱᱠᱩ ᱜᱤᱫᱽᱨᱟᱹ ᱠᱚᱦᱚᱸ ᱵᱚᱱ ᱢᱮᱛᱟ ᱠᱚᱣᱟ ᱟᱞᱚᱢ ᱨᱟᱜᱟ ᱟᱞᱚᱢ ᱨᱟᱜᱟ ᱪᱟᱸᱫᱚ ᱢᱟᱢᱚ ᱛᱷᱟᱹᱨᱤ ᱨᱮ ᱛᱳᱣᱟ ᱫᱟᱠᱟᱧ ᱠᱚᱭᱮᱭᱟ ᱟᱨ ᱡᱚᱢ ᱜᱚᱫᱟᱢ ᱦᱟᱸᱜ ᱟᱹᱰᱤ ᱱᱟᱯᱟᱭ ᱚᱱᱠᱟᱜᱮ ᱜᱤᱫᱽᱨᱟᱹ ᱵᱚᱱ ᱵᱷᱩᱞᱟᱹᱣ ᱠᱚᱣᱟ ᱟᱨ ᱡᱟᱦᱟᱱᱟᱜ ᱫᱩᱠ ᱥᱩᱠ ᱨᱮ ᱪᱟᱸᱫᱚ ᱵᱚᱸᱜᱟ ᱴᱷᱮᱱ ᱜᱮᱵᱚᱱ ᱱᱮᱦᱚᱨᱚᱜᱼᱟ ᱜᱚᱸᱰ ᱡᱚᱦᱟᱨᱚᱜᱼᱟ ᱩᱱᱤ ᱜᱮ ᱪᱟᱸᱫᱚ ᱵᱚᱸᱜᱟ ᱜᱮ ᱟᱵᱚᱭ ᱢᱟᱨᱟᱝ ᱵᱚᱸᱜᱟ ᱚᱱᱟ ᱞᱮᱠᱟᱛᱮ ᱡᱟᱦᱟᱱᱟᱜ ᱨᱮ ᱡᱟᱦᱟᱱᱟᱜ ᱜᱮ ᱪᱤᱠᱟᱹ ᱜᱚᱫ ᱮᱱ ᱪᱟᱸᱫᱚ ᱵᱚᱸᱜᱟ ᱴᱷᱮᱱ ᱜᱮᱵᱚᱱ ᱱᱮᱦᱚᱨᱚᱜᱼᱟ ᱟᱨ ᱢᱮᱱ ᱜᱚᱫᱟᱵᱚᱱ ᱦᱟᱭ ᱪᱚᱴ ᱪᱟᱸᱫᱚ ᱚᱱᱠᱟ ᱞᱮᱠᱟ ᱠᱟᱛᱷᱟ ᱟᱫᱚ ᱪᱚᱴ ᱨᱤᱱᱤᱡ ᱜᱮ ᱛᱟᱦᱮᱱᱟᱭ ᱩᱱᱤ ᱪᱟᱸᱫᱚ ᱵᱚᱸᱜᱟ ᱢᱟ ᱢᱮᱱᱠᱷᱟᱱ ᱚᱱᱟ ᱤᱫᱤ ᱛᱮᱜᱮ ᱪᱚᱴ ᱪᱟᱸᱫᱚ ᱢᱮᱱᱛᱮ ᱵᱚᱱ ᱢᱮᱱᱟ ᱟᱨ ᱚᱱᱮ ᱵᱚᱱ ᱢᱮᱱ ᱠᱮᱫ ᱞᱮᱠᱟ ᱜᱤᱫᱽᱨᱟᱹ ᱯᱤᱫᱽᱨᱟᱹ ᱠᱚᱦᱚᱸ ᱦᱟᱹᱱᱤ ᱛᱚᱨᱟ ᱪᱟᱸᱫᱚ ᱢᱟᱢᱚ ᱦᱟᱹᱱᱤ ᱛᱚᱨᱟ ᱪᱟᱸᱫᱚ ᱢᱟᱢᱚ ᱢᱟ ᱡᱚᱦᱟᱨᱟᱭ ᱢᱮ ᱪᱟᱸᱫᱚ ᱢᱟᱢᱚ ᱟᱫᱚ ᱡᱚᱛᱚ ᱥᱟᱱᱟᱢ ᱠᱚᱜᱮ ᱵᱚᱱ ᱡᱚᱦᱟᱨ ᱟᱭᱟ ᱵᱚᱱ ᱪᱟᱸᱫᱚ ᱵᱚᱸᱜᱟ ᱪᱟᱸᱫᱚ ᱵᱚᱸᱜᱟ ᱴᱷᱮᱱ ᱵᱚᱱ ᱜᱚᱸᱰ ᱡᱚᱦᱟᱨᱚᱜᱼᱟ ᱢᱩᱞᱩᱜ ᱪᱟᱸᱫᱚ ᱨᱮᱦᱚᱸ ᱵᱚᱱ ᱡᱟᱦᱟᱸ ᱦᱤᱞᱳᱜ ᱢᱩᱞᱩᱜ ᱮᱱᱟ ᱤᱱᱟᱹ ᱦᱤᱞᱳ ᱛᱟᱭᱚᱢ ᱟᱨᱦᱚᱸ ᱵᱚᱱ ᱡᱚᱦᱟᱨᱟᱭᱟ ᱢᱟ ᱪᱟᱸᱫᱚ ᱵᱚᱸᱜᱟᱧ ᱡᱚᱦᱟᱨᱟᱢ ᱠᱟᱱᱟ ᱛᱚᱵᱮ ᱦᱟᱲᱟᱢ ᱠᱟᱛᱮᱫ ᱟᱨᱦᱚᱸᱧ ᱠᱚᱲᱟ ᱨᱩᱣᱟᱹᱲ ᱠᱚᱜ ᱢᱟ ᱢᱮᱱᱛᱮ ᱚᱱᱠᱟ ᱞᱮᱠᱟᱜᱮ ᱵᱚᱱ ᱟᱡ ᱴᱷᱮᱱ ᱵᱚᱱ ᱟᱨᱫᱟᱥ ᱯᱟᱹᱨᱫᱟᱥ ᱠᱟᱜᱼᱟ ᱟᱨ ᱟᱡ ᱥᱟᱶ ᱨᱮ ᱤᱯᱤᱞ ᱮᱸᱜᱮᱞ ᱠᱚᱦᱚᱸ ᱟᱹᱰᱤᱜᱟᱱ ᱠᱚ ᱛᱟᱦᱮᱸ ᱠᱚᱜᱼᱟ ᱥᱮᱨᱢᱟ ᱨᱮᱢᱟ ᱤᱯᱤᱞ ᱮᱸᱜᱮᱞ ᱫᱷᱟᱹᱨᱛᱤ ᱨᱮᱢᱟ ᱢᱟᱹᱱᱢᱤ ᱠᱚ ᱟᱨ ᱡᱤᱣᱤ ᱠᱚ ᱦᱩᱞᱟᱹᱝ ᱚᱜ